ᱱᱚᱣᱟ ᱫᱷᱟᱹᱨᱛᱤ ᱨᱮ ᱥᱤᱧ ᱪᱟᱸᱫᱳ ᱟᱨ ᱧᱤᱫᱟᱹ ᱪᱟᱸᱫᱳ ᱢᱮᱱᱟᱜ ᱠᱤᱱᱟ ᱥᱤᱧ ᱪᱟᱸᱫᱳ ᱥᱮᱫ ᱫᱚ ᱫᱤᱱ ᱵᱮᱲᱟ ᱧᱤᱫᱟᱹ ᱪᱟᱸᱫᱳ ᱫᱚ ᱧᱤᱫᱟᱹ ᱵᱮᱲᱟ ᱥᱤᱧ ᱪᱟᱸᱫᱳ ᱫᱚᱭ ᱦᱩᱭᱩᱜ ᱠᱟᱱᱟ ᱠᱚᱲᱟ ᱟᱨ ᱧᱤᱫᱟᱹ ᱪᱟᱸᱫᱳ ᱫᱚᱭ ᱦᱩᱭᱩᱜ ᱠᱟᱱᱟ ᱠᱩᱲᱤ ᱱᱩᱠᱤᱱ ᱫᱚᱠᱤᱱ ᱦᱟᱲᱟᱢᱼᱵᱩᱲᱦᱤ ᱠᱟᱱᱟᱠᱤᱱ ᱱᱩᱠᱤᱱ ᱫᱚᱠᱤᱱ ᱠᱩᱯᱫᱟᱹᱣ ᱠᱟᱱᱟ ᱡᱚᱠᱷᱚᱱ ᱪᱮᱫᱟᱜ ᱟᱹᱠᱤᱱ ᱥᱮᱫᱟᱭ ᱚᱱᱟ ᱞᱤᱧ ᱢᱮᱱᱠᱮᱫ ᱞᱮᱠᱟ ᱠᱟᱛᱷᱟ ᱡᱚᱠᱷᱚᱱ ᱟᱡ ᱥᱤᱧ ᱪᱟᱸᱫᱳ ᱟᱡ ᱦᱚᱯᱚᱱ ᱡᱚᱛᱚ ᱢᱟᱹᱠᱤᱱ ᱜᱚᱡ ᱠᱮᱫ ᱠᱚᱣᱟ ᱟᱨ ᱧᱤᱫᱟᱹ ᱪᱟᱸᱫᱳ ᱟᱡ ᱦᱚᱯᱚᱱ ᱛᱮᱫ ᱫᱚ ᱡᱟᱦᱟᱸᱭ ᱤᱯᱤᱞ ᱠᱚ ᱧᱮᱞᱚᱜ ᱠᱟᱱᱟ ᱩᱱᱠᱩ ᱡᱚᱛᱚᱭ ᱦᱟᱹᱨᱩᱵ ᱮᱥᱮᱫ ᱠᱮᱫ ᱠᱚᱣᱟ ᱧᱤᱫᱟᱹᱭᱮᱱ ᱠᱷᱟᱱ ᱡᱚᱛᱚᱭ ᱚᱪᱚᱜ ᱠᱮᱫ ᱠᱚᱣᱟ ᱱᱚᱣᱟ ᱠᱚ ᱧᱮᱞ ᱠᱟᱛᱮᱫ ᱧᱤᱫᱟᱹ ᱪᱟᱸᱫᱳ ᱫᱚᱭ ᱮᱱᱟ ᱤᱧᱦᱚᱸ ᱤᱧᱨᱮᱱ ᱦᱚᱯᱚᱱᱤᱧ ᱡᱚᱴᱟᱣ ᱟᱹᱜᱩᱭᱮᱫ ᱠᱚᱢᱟ ᱤᱧ ᱵᱟᱠᱷᱨᱟ ᱢᱟ ᱡᱚᱛᱚᱭ ᱜᱚᱡ ᱦᱚᱪᱚ ᱠᱮᱫ ᱠᱚᱣᱟ ᱛᱳ ᱤᱧᱟᱹᱜ ᱟᱨ ᱟᱡᱨᱮᱱ ᱠᱷᱟᱱ ᱫᱚ ᱢᱮᱱᱟᱜ ᱠᱚᱜᱮᱭᱟ ᱚᱱᱟᱛᱮ ᱱᱩᱠᱩᱤ ᱫᱚᱠᱤᱱ ᱠᱷᱩᱯᱫᱟᱹᱣ ᱟᱠᱟᱱᱟ ᱚᱱᱟᱛᱮ ᱥᱤᱧ ᱟᱨ ᱧᱤᱫᱟᱹ ᱫᱚ ᱦᱩᱭᱩᱜ ᱠᱟᱱᱟ ᱚᱱᱟᱛᱮ ᱡᱟᱦᱟᱸ ᱥᱤᱧ ᱵᱮᱲᱟ ᱪᱟᱸᱫᱳᱣᱟᱜ ᱛᱟᱨᱟᱥ ᱛᱮ ᱱᱚᱣᱟ ᱫᱷᱟᱹᱨᱛᱤ ᱯᱩᱨᱤ ᱢᱟ ᱜᱷᱟᱥᱟᱫ ᱜᱷᱟᱥᱟᱫ ᱞᱚᱞᱚ ᱠᱚᱜ ᱠᱟᱱᱟ ᱚᱱᱟᱫᱚ ᱪᱟᱸᱫᱳᱭ ᱦᱟᱹᱥᱩᱨ ᱞᱮᱱᱠᱷᱟᱱ ᱚᱱᱟᱫᱚ ᱵᱟᱹᱭᱼᱵᱟᱹᱭᱛᱮ ᱧᱤᱫᱟᱹ ᱪᱟᱸᱫᱳᱣᱟᱜ ᱛᱮᱨᱫᱮᱡ ᱛᱮ ᱥᱤᱥᱤᱨ ᱫᱟᱜᱛᱮ ᱚᱱᱟ ᱠᱚᱫᱚ ᱟᱨᱦᱚᱸ ᱡᱤᱭᱟᱹᱲᱚᱜ ᱠᱟᱱᱟ ᱪᱮᱦᱨᱟᱜ ᱠᱟᱱᱟ ᱱᱚᱣᱟᱜᱮ ᱪᱟᱸᱫᱚ ᱦᱟᱹᱥᱩᱨ ᱛᱟᱭᱚᱢ ᱫᱚ ᱱᱚᱣᱟᱜᱮ ᱱᱚᱣᱟ ᱫᱷᱟᱹᱨᱛᱤ ᱯᱩᱨᱤ ᱫᱚ ᱟᱹᱰᱤ ᱱᱟᱯᱟᱭᱮ ᱟᱹᱜᱩᱭᱮᱫᱼᱟ ᱟᱨ ᱥᱤᱧ ᱟᱨ ᱧᱤᱫᱟᱹ ᱫᱚ ᱚᱱᱟ ᱠᱷᱟᱹᱛᱤᱨ ᱜᱮ ᱦᱩᱭᱩᱜ ᱠᱟᱱᱟ ᱩᱱᱠᱤᱱ ᱫᱚ ᱦᱟᱹᱵᱤᱡᱠᱤᱱ ᱠᱷᱩᱫᱟᱹᱣ ᱟᱠᱟᱱᱟ ᱥᱤᱧ ᱪᱟᱸᱫᱳ ᱟᱨ ᱧᱤᱫᱟᱹ ᱪᱟᱸᱫᱳ ᱡᱚᱠᱷᱚᱱᱮ ᱧᱟᱢ ᱢᱮᱭᱟ ᱥᱤᱧ ᱪᱟᱸᱫᱳ ᱧᱤᱫᱟᱹ ᱪᱟᱸᱫᱳᱭ ᱥᱮᱴᱮᱨᱮᱭᱟ ᱩᱱ ᱡᱚᱠᱷᱮᱡ ᱫᱚ ᱢᱟᱜ ᱠᱷᱤᱫᱤᱼᱠᱷᱤᱫᱤ ᱜᱚᱡᱮᱭᱟᱭ ᱚᱱᱟ ᱜᱮᱵᱚᱱ ᱢᱮᱛᱟᱜ ᱠᱟᱱᱟ ᱟᱢᱵᱟᱵᱟᱹᱥᱭᱟᱹ ᱫᱚ ᱟᱫᱚ ᱚᱱᱟᱜᱮ ᱦᱩᱭᱩᱜ ᱠᱟᱱᱟ ᱡᱩᱫᱤ ᱧᱤᱫᱟᱹ ᱪᱟᱸᱫᱚᱭ ᱦᱟᱹᱥᱩᱨ ᱥᱤᱧ ᱪᱟᱸᱫᱳᱭ ᱦᱟᱹᱥᱩᱨ ᱞᱮᱱᱠᱷᱟᱱ ᱧᱤᱫᱟᱹ ᱪᱟᱸᱫᱳᱭ ᱨᱟᱠᱟᱵ ᱞᱮᱱᱠᱷᱟᱱ ᱫᱷᱟᱹᱨᱛᱤ ᱯᱩᱨᱤ ᱨᱮᱱᱟᱜ ᱜᱷᱟᱥᱟᱫ ᱛᱟᱥᱟᱫ ᱫᱚ ᱪᱮᱦᱨᱟ ᱡᱤᱭᱟᱹᱲ ᱨᱩᱣᱟᱹᱲᱚᱜᱼᱟ ᱡᱟᱦᱟᱸ ᱜᱚᱥᱚ ᱠᱚᱜᱼᱟ ᱢᱚᱥᱚᱫ ᱠᱚᱜᱼᱟ ᱥᱤᱥᱤᱨ ᱫᱟᱜᱛᱮ ᱚᱱᱟᱜᱮ ᱪᱮᱦᱨᱟ ᱚᱱᱟᱜᱮ ᱡᱮᱸᱜᱮᱫ ᱨᱩᱣᱟᱹᱲᱟᱭ ᱱᱚᱣᱟᱜᱮ ᱦᱩᱭᱩᱜ ᱠᱟᱱᱟ ᱪᱟᱸᱫᱳ ᱦᱟᱸᱥᱩᱨᱚᱜ ᱛᱟᱭᱚᱢᱟᱜ ᱠᱟᱛᱷᱟ ᱫᱚ